ᱦᱮᱸ ᱦᱮᱸ ᱡᱚᱦᱟᱨ ᱡᱚᱦᱟᱨ ᱟᱪᱪᱷᱟ ᱤᱧᱟᱹᱜ ᱡᱟᱦᱟᱸᱛᱤᱧ ᱛᱟᱦᱮᱸᱠᱟᱱᱟ ᱚᱱᱟᱢᱟᱧ ᱟᱫ ᱟᱠᱟᱫᱼᱟ ᱟᱨ ᱚᱱᱟ ᱜᱮᱛᱚ ᱨᱮᱦᱚᱸ ᱨᱮᱦᱚᱸ ᱟᱨ ᱨᱮᱦᱚᱸ ᱟᱨ ᱜᱴᱟ ᱥᱚᱨᱠᱟᱨᱤ ᱠᱚᱨᱮ ᱦᱚᱸ ᱚᱱᱟ ᱜᱮᱧ ᱮᱢ ᱟᱠᱟᱫᱼᱟ ᱮᱱᱠᱷᱟᱱ ᱚᱱᱟ ᱱᱤᱛᱚᱜ ᱪᱮᱫ ᱪᱮᱠᱟ ᱦᱩᱭᱟᱧᱟᱹ ᱟᱹᱰᱤ ᱡᱟᱞᱟᱨᱮᱧ ᱧᱩᱨ ᱟᱠᱟᱱᱟ ᱟᱪᱪᱷᱟ ᱚᱱᱠᱟ ᱛᱟᱦᱞᱮ ᱠᱚᱨᱟᱣ ᱦᱩᱭᱩᱜᱼᱟ ᱚᱼᱦᱚ ᱟᱢᱟᱜ ᱫᱚ ᱴᱷᱤᱠᱴᱷᱟᱠ ᱜᱮᱭᱟ ᱟᱪᱪᱷᱟ ᱟᱪᱪᱷᱟ ᱚᱠᱟ ᱨᱮᱪᱚᱧ ᱟᱫ ᱜᱚᱜ ᱠᱟᱱᱟ ᱤᱧᱦᱚᱸ ᱵᱟᱹᱧ ᱴᱷᱤᱠᱟᱹ ᱞᱮᱫᱼᱟ ᱚᱼᱦᱚ ᱟᱪᱪᱷᱟ ᱚᱱᱟᱫᱚ ᱱᱤᱦᱟᱹᱛ ᱜᱮ ᱵᱚᱫᱚᱞ ᱯᱟᱲᱟᱜ ᱜᱮᱭᱟ ᱟᱨ ᱵᱟᱠᱷᱟᱱ ᱵᱟᱝ ᱜᱟᱱᱚᱜᱼᱟ ᱚᱼᱦᱚ ᱦᱳᱭ ᱦᱳᱭ ᱱᱤᱛᱚᱜ ᱢᱟ ᱠᱚ ᱞᱟᱹᱭᱮᱫᱼᱟ ᱡᱟᱦᱟᱸ ᱡᱩᱫᱤ ᱡᱟᱦᱟᱸ ᱡᱩᱫᱤ ᱠᱚᱨᱮ ᱵᱟᱝ ᱛᱟᱦᱮᱱᱟ ᱮᱱᱠᱷᱟᱱ ᱢᱟ ᱟᱹᱰᱤᱜᱟᱱ ᱥᱚᱨᱠᱟᱨᱤ ᱨᱮᱱᱟᱜ ᱡᱟᱦᱟᱸ ᱡᱳᱡᱚᱱᱟ ᱠᱚ ᱦᱤᱡᱩᱜ ᱠᱟᱱᱟ ᱚᱱᱟ ᱠᱚᱨᱮᱱᱟᱜ ᱞᱟᱵᱷ ᱵᱟᱝ ᱧᱟᱢᱚᱜᱼᱟ ᱚᱼᱦᱚ ᱟᱪᱪᱷᱟ ᱚᱱᱟ ᱚᱠᱟᱨᱮ ᱫᱚᱦᱲᱟᱧ ᱼᱟ ᱚᱱᱟ ᱱᱟᱣᱟᱛᱮ ᱟᱪᱪᱷᱟ ᱨᱮ ᱚᱼᱦᱚ ᱚᱼᱦᱚ ᱥᱚᱸᱜᱮ ᱜᱮᱠᱚ ᱠᱚᱨᱟᱣᱮᱫᱼᱟ ᱟᱪᱪᱷᱟ ᱟᱪᱪᱷᱟ ᱚᱼᱦᱚ ᱟᱹᱰᱤ ᱡᱟᱞᱟ ᱛᱚᱵᱮ ᱟᱹᱰᱤ ᱢᱩᱥᱠᱤᱞ ᱨᱮᱞᱤᱧ ᱧᱩᱨᱮᱱᱟ ᱱᱚᱜᱼᱚᱭ ᱤᱧ ᱯᱟᱱᱛᱮ ᱵᱟᱲᱟ ᱠᱮᱫᱼᱟ ᱵᱟᱹᱧ ᱧᱟᱢ ᱫᱟᱲᱮᱭᱟᱫᱟ ᱚᱠᱟᱨᱮᱧ ᱧᱩᱨ ᱟᱫ ᱠᱮᱫᱟ ᱤᱧᱦᱚᱸ ᱵᱟᱹᱧ ᱫᱤᱥᱟᱹ ᱫᱟᱲᱮᱭᱟᱜ ᱠᱟᱱᱟ ᱱᱤᱛᱚᱜ ᱢᱟ ᱡᱚᱛᱚᱣᱟᱜ ᱜᱮ ᱚᱱᱟ ᱵᱟᱝᱠᱷᱟᱱ ᱢᱟ ᱪᱮᱫ ᱠᱟᱹᱢᱤᱜᱮ ᱵᱟᱝ ᱜᱟᱱᱚᱜ ᱠᱟᱱᱟ ᱟᱨ ᱢᱟᱱᱮ ᱚᱱᱟ ᱡᱟᱦᱟᱸ ᱛᱟᱦᱮᱱᱟ ᱚᱱᱟᱨᱮ ᱪᱟᱞᱟᱜᱼᱟ ᱚᱱᱟ ᱱᱚᱢᱵᱚᱨ ᱜᱮᱛᱤᱧ ᱟᱫ ᱠᱟᱱᱟ ᱮᱱᱠᱷᱟᱱ ᱱᱚᱣᱟᱻ ᱵᱚᱫᱚᱞᱮᱱ ᱮᱱᱟᱝ ᱜᱮ ᱟᱪᱪᱷᱟ ᱴᱷᱤᱠᱟ ᱱᱟᱦᱟᱜ ᱛᱟᱦᱞᱮ ᱢᱟ ᱟᱹᱰᱤᱼᱟᱹᱰᱤ ᱥᱟᱨᱦᱟᱣ ᱫᱤᱥᱼᱦᱩᱫᱤᱥᱮᱢ ᱮᱢᱟ ᱫᱤᱧᱟ ᱦᱮᱸ ᱢᱟ ᱡᱚᱦᱟᱨ ᱡᱚᱦᱟᱨ